ᱟᱢ ᱛᱮᱦᱮᱧ ᱥᱚᱦᱨᱟᱭ ᱨᱮᱱᱟᱝ ᱟᱜᱟᱨ ᱥᱮᱨᱮᱧ ᱥᱟᱱᱟᱭᱮᱫ ᱢᱮᱭᱟ ᱮᱱᱠᱷᱟᱱ ᱫᱚ ᱥᱚᱦᱨᱟᱭ ᱥᱮᱨᱮᱧ ᱞᱮᱠᱟᱛᱮ ᱦᱚᱲ ᱪᱮᱫ ᱞᱮᱠᱟ ᱨᱮᱢ ᱵᱟᱰᱟᱭ ᱚᱪᱚ ᱫᱟᱲᱮ ᱟᱠᱚᱣᱟ ᱥᱟᱶᱛᱟ ᱨᱮ ᱪᱮᱫ ᱞᱮᱠᱟ ᱨᱮ ᱚᱱᱟ ᱡᱤᱱᱤᱥᱮᱢ ᱪᱮᱦᱨᱟᱭᱟ ᱡᱮᱢᱚᱱ ᱦᱚᱲ ᱠᱚ ᱟᱸᱡᱚᱢ ᱞᱮᱠᱷᱟᱡ ᱠᱚ ᱴᱷᱤᱠᱟᱹ ᱫᱟᱲᱮᱭᱟᱜ ᱢᱟ ᱵᱟᱝᱟ ᱱᱚᱣᱟ ᱫᱚ ᱟᱹᱰᱤ ᱡᱚᱛᱷᱟᱛ ᱨᱮᱭᱟᱜ ᱜᱮ ᱥᱮᱨᱮᱧᱮᱜ ᱟᱭ ᱢᱮᱱᱛᱮ ᱟᱨ ᱱᱚᱣᱟ ᱠᱚᱫᱚ ᱥᱮᱫᱟᱭ ᱦᱟᱯᱲᱟᱢ ᱯᱚᱨᱮ ᱠᱷᱚᱡ ᱜᱮ ᱦᱮᱡ ᱟᱹᱜᱩ ᱟᱠᱟᱱᱟ ᱡᱟᱦᱟᱸ ᱞᱮᱠᱟ ᱧᱮᱞ ᱢᱮ ᱰᱟᱹᱝᱨᱤ ᱵᱚ ᱠᱷᱩᱱᱴᱟᱹᱣ ᱠᱚᱣᱟ ᱰᱟᱹᱝᱨᱤ ᱵᱚ ᱪᱩᱢᱟᱹᱲᱟ ᱠᱚᱣᱟ ᱠᱩᱞᱦᱤ ᱫᱩᱣᱟᱹᱨ ᱠᱷᱚᱱ ᱜᱚᱲᱟ ᱫᱩᱣᱟᱹᱨ ᱫᱷᱟᱹᱵᱤᱡ ᱵᱚ ᱚᱞᱟ ᱚᱱᱟ ᱠᱚᱦᱚᱸ ᱢᱤᱫᱴᱟᱝ ᱟᱵᱚᱣᱟᱜ ᱥᱟᱶᱛᱟ ᱨᱮᱭᱟᱜ ᱜᱮ ᱠᱟᱱ ᱜᱮᱭᱟ ᱟᱨ ᱥᱟᱶᱛᱟ ᱥᱟᱶᱜᱮ ᱡᱩᱲᱟᱹᱣ ᱟᱠᱟᱱᱟ ᱛᱚ ᱚᱱᱟ ᱵᱷᱤᱛᱨᱤ ᱠᱷᱚᱱ ᱟᱢ ᱛᱤᱱᱟᱹᱜ ᱪᱮᱦᱨᱟᱢ ᱚᱞ ᱫᱟᱲᱮᱭᱟᱜ ᱠᱟᱱᱟ ᱛᱤᱱᱟᱹᱜ ᱪᱮᱦᱨᱟᱢ ᱥᱮᱨᱮᱧ ᱫᱟᱲᱮᱭᱟᱜ ᱠᱟᱱᱟ ᱚᱠᱟ ᱟᱠᱟᱨ ᱛᱮ ᱟᱢ ᱦᱚᱲᱮᱢ ᱵᱩᱡᱷᱟᱹᱣ ᱚᱪᱚᱭᱮᱫ ᱠᱚᱣᱟ ᱟᱨ ᱪᱮᱫ ᱞᱮᱠᱟ ᱨᱮᱢ ᱵᱟᱰᱟᱭ ᱚᱪᱚᱭᱮᱫ ᱠᱚᱣᱟ ᱚᱱᱟ ᱡᱮᱢᱚᱱ ᱥᱟᱶᱛᱟ ᱥᱟᱞᱟᱜ ᱜᱮ ᱡᱩᱲᱟᱹᱣ ᱛᱟᱦᱮᱱ ᱢᱟᱛᱟᱢ ᱟᱨ ᱚᱸᱰᱮ ᱡᱟᱦᱟᱸ ᱞᱮᱠᱟᱜᱮ ᱦᱟᱸᱜ ᱟᱢ ᱠᱟᱹᱢᱤ ᱠᱟᱱ ᱭᱟᱛᱚ ᱨᱩᱻ ᱛᱮᱢ ᱵᱟᱲᱟᱭ ᱚᱪᱚᱭᱮᱫ ᱠᱚ ᱭᱟ ᱥᱮᱨᱮᱧ ᱛᱮᱢ ᱵᱟᱲᱟᱭ ᱚᱪᱚᱭᱮᱫ ᱠᱚ ᱭᱟ ᱥᱚᱦᱨᱟᱭ ᱨᱮᱫᱚ ᱩᱱᱤ ᱢᱮᱱ ᱠᱮᱫ ᱞᱮᱠᱟ ᱚᱞ ᱟᱵᱚ ᱡᱟᱦᱟᱸ ᱦᱚᱞᱚᱝ ᱛᱮ ᱚᱱᱟᱛᱮᱢ ᱵᱟᱲᱟᱭ ᱚᱪᱚᱭᱮᱫ ᱠᱚᱣᱟ ᱡᱟᱦᱟᱸ ᱞᱮᱠᱟ ᱛᱮᱜᱮ ᱟᱢ ᱥᱚᱦᱨᱟᱭ ᱵᱟᱨᱮᱛᱮ ᱦᱚᱲ ᱵᱩᱡᱷᱟᱹᱣ ᱚᱪᱚ ᱠᱚᱢ ᱚᱱᱟᱜᱮ ᱟᱢᱟᱜ

ᱥᱤᱵᱤᱞ ᱟᱨ ᱥᱚᱲᱚᱢ ᱟᱨ ᱤᱱᱟᱹᱜ ᱠᱷᱟᱱ ᱜᱮ ᱦᱟᱸᱜ ᱦᱚᱲ ᱠᱚ ᱴᱷᱤᱠᱟᱹ ᱫᱟᱲᱮᱭᱟᱜᱼᱟ ᱡᱮ ᱱᱩᱭ ᱫᱚ ᱥᱚᱦᱨᱟᱭ ᱠᱷᱟᱹᱛᱤᱨ ᱛᱮ ᱱᱚᱝᱠᱟᱭ ᱥᱮᱨᱮᱧᱮᱜᱼᱟ ᱵᱟᱝᱠᱷᱟᱱ ᱱᱚᱝᱠᱟᱭ ᱨᱩᱻᱭᱮᱜᱼᱟ ᱵᱟᱝᱠᱷᱟᱱ ᱱᱚᱝᱠᱟ ᱟᱠᱚᱣᱟᱜ ᱨᱟᱪᱟᱨᱮ ᱪᱷᱟᱴᱠᱟ ᱠᱷᱚᱱ ᱜᱚᱲᱟ ᱫᱷᱟᱹᱵᱤᱡ ᱠᱚ ᱚᱞ ᱟᱠᱟᱫᱼᱟ ᱱᱤᱭᱟᱹᱜᱮ ᱟᱵᱚᱣᱟᱜ ᱪᱮᱫᱚᱜ ᱞᱮᱠᱟᱱ ᱡᱤᱱᱤᱥ ᱫᱚ ᱚᱱᱟ ᱜᱮ ᱥᱟᱶᱛᱟ ᱨᱮᱫᱚ ᱢᱮᱥᱟ ᱟᱠᱟᱱᱟ